ᱯᱷᱮᱱ ᱫᱚ ᱟᱹᱰᱤᱜᱟᱱ ᱜᱮ ᱥᱩᱵᱤᱫᱷᱟ ᱢᱮᱱᱟᱜᱼᱟ ᱜᱚᱨᱚᱢ ᱥᱚᱢᱚᱭ ᱯᱷᱮᱱ ᱫᱚᱨᱠᱟᱨᱚᱜᱼᱟ ᱟᱨ ᱡᱟᱦᱟᱱᱟᱜ ᱠᱚ ᱞᱚᱞᱚ ᱟᱜ ᱨᱮᱭᱟᱲ ᱞᱟᱹᱜᱤᱫ ᱛᱮᱦᱚᱸ ᱯᱷᱮᱱ ᱫᱚᱨᱠᱟᱨᱚᱜᱼᱟ ᱟᱨ ᱡᱟᱦᱟᱱᱟᱜ ᱨᱚᱦᱚᱲ ᱞᱟᱹᱜᱤᱫ ᱛᱮᱦᱚᱸ ᱯᱷᱮᱱ ᱪᱟᱞᱟᱣ ᱞᱮᱠᱷᱟᱱ ᱜᱮ ᱨᱚᱦᱚᱲᱚᱜᱼᱟ ᱯᱷᱮᱱ ᱫᱚ ᱟᱹᱰᱤ ᱵᱷᱟᱹᱜᱤ ᱡᱤᱱᱤᱥ ᱠᱟᱱᱟ ᱥᱩᱵᱤᱫᱷᱟ ᱟᱹᱱᱤᱡ ᱜᱮ ᱠᱟᱱᱟ